ᱡᱮᱱᱴᱤ ᱠᱚ ᱱᱚᱸᱰᱮ ᱞᱟᱹᱭᱮᱫᱼᱟᱭ ᱱᱚᱣᱟ ᱵᱷᱤᱛᱤᱨ ᱨᱮ ᱦᱮᱡ ᱟᱠᱟᱱᱟ ᱜᱟᱞᱟᱝ ᱡᱤᱱᱤᱥ ᱟᱨ ᱥᱤᱞᱟᱹᱭ ᱡᱤᱱᱤᱥ ᱚᱱᱠᱟ ᱪᱮᱫ ᱠᱚᱵᱚᱱ ᱜᱟᱞᱟᱝᱼᱟ ᱜᱟᱞᱟᱝ ᱢᱟ ᱱᱚᱝᱠᱟ ᱵᱚᱱ ᱜᱟᱞᱟᱝᱼᱟ ᱠᱷᱟᱲᱟᱝ ᱠᱚᱵᱚᱱ ᱜᱟᱞᱟᱝᱼᱟ ᱡᱚᱱᱚᱜ ᱵᱚᱱ ᱜᱟᱞᱟᱝᱟ ᱟᱨ ᱯᱟᱹᱴᱭᱟᱹ ᱠᱤᱛᱟᱹ ᱠᱚᱵᱚᱱ ᱜᱮᱫ ᱟᱹᱜᱩ ᱠᱟᱛᱮᱫ ᱠᱤᱛᱟᱹ ᱛᱮᱵᱚᱱ ᱜᱟᱞᱟᱝᱼᱟ ᱯᱟᱹᱴᱭᱟᱹ ᱦᱚᱸᱵᱚᱱ ᱜᱟᱞᱟᱝᱟ ᱚᱱᱠᱟ ᱟᱨ ᱥᱤᱞᱟᱹᱭ ᱫᱚ ᱪᱮᱫ ᱞᱮᱠᱟᱵᱚᱱ ᱥᱤᱞᱟᱹᱭᱟ ᱪᱮᱫ ᱠᱚᱵᱚᱱ ᱥᱤᱞᱟᱹᱭᱟ ᱞᱩᱜᱽᱲᱤ ᱠᱚᱦᱚᱸ ᱵᱚᱱ ᱥᱤᱞᱟᱹᱭ ᱜᱮᱭᱟ ᱠᱷᱟᱱᱛᱷᱟ ᱠᱚᱦᱚᱸ ᱵᱚᱱ ᱥᱤᱞᱟᱹᱭ ᱜᱮᱭᱟ ᱚᱲᱮᱡ ᱞᱩᱜᱽᱲᱤᱡ ᱠᱚᱦᱚᱸ ᱵᱚᱱ ᱥᱤᱞᱟᱹᱭ ᱜᱮᱛᱟ ᱵᱚᱱᱟ ᱟᱨ ᱯᱟᱹᱴᱤᱭᱟᱹ ᱠᱚᱦᱚᱸᱵᱚᱱ ᱨᱚᱜᱽ ᱜᱮᱭᱟ ᱚᱱᱟ ᱠᱚᱦᱚᱸ ᱥᱤᱞᱟᱹᱭ ᱠᱚ ᱢᱮᱛᱟᱜᱟᱜ ᱜᱮᱭᱟ ᱟᱨ ᱡᱟᱦᱟᱸ ᱱᱚᱸᱰᱮ ᱞᱟᱹᱭᱮᱫᱟᱭ ᱠᱤᱨᱤᱧ ᱪᱮᱫ ᱠᱚᱵᱚᱱ ᱠᱤᱨᱤᱧᱟ ᱠᱤᱨᱤᱧ ᱫᱚ ᱱᱚᱣᱟ ᱠᱚᱵᱚᱱ ᱠᱤᱨᱤᱧᱟ ᱡᱟᱦᱟᱸ ᱠᱚ ᱟᱵᱚ ᱟᱵᱚᱛᱮ ᱜᱟᱞᱟᱝ ᱵᱟᱵᱚᱱ ᱫᱟᱲᱮᱭᱟᱜᱼᱟ ᱚᱱᱟ ᱠᱚᱵᱚᱱ ᱠᱤᱨᱤᱧᱟ ᱢᱟᱱᱮ ᱜᱟᱞᱟᱝ ᱡᱤᱱᱤᱥ ᱜᱮ ᱜᱟᱞᱟᱝ ᱱᱚᱣᱟ ᱠᱚᱵᱚᱱ ᱠᱤᱨᱤᱧᱟ ᱡᱟᱦᱟᱸ ᱠᱚ ᱟᱵᱚᱛᱮ ᱜᱟᱞᱟᱝ ᱵᱟᱵᱚᱱ ᱫᱟᱲᱮᱭᱟᱜᱼᱟ ᱚᱱᱠᱟ ᱜᱟᱞᱟᱝ ᱵᱟᱵᱚᱱ ᱫᱟᱲᱮᱭᱟᱜᱼᱟ ᱴᱷᱮᱠᱟ ᱠᱚ ᱦᱟᱴᱟᱜ ᱠᱚ ᱚᱱᱟᱛᱮ ᱟᱵᱚᱫᱚ ᱚᱱᱟ ᱠᱚᱜᱮ ᱵᱚᱱ ᱠᱤᱨᱤᱧᱟ ᱦᱟᱴᱟᱜ ᱠᱚ ᱴᱷᱮᱠᱟ ᱠᱚ ᱚᱱᱟ ᱠᱚᱜᱮ ᱵᱚᱱ ᱠᱤᱨᱤᱧᱟ ᱠᱚᱨᱤᱧ ᱡᱤᱱᱤᱥ ᱫᱚ ᱟᱨ ᱜᱟᱞᱟᱝ ᱫᱚ ᱡᱚᱱᱚᱜ ᱠᱚᱵᱚᱱ ᱜᱟᱞᱟᱝᱟ ᱯᱟᱹᱴᱭᱟᱹ ᱠᱚᱵᱚᱱ ᱜᱟᱞᱟᱝᱟ ᱟᱨ ᱦᱚᱸ ᱪᱮᱫ ᱠᱤᱪᱷᱩ ᱠᱚᱪᱚ ᱠᱚ ᱜᱟᱞᱟᱝᱟ ᱟᱵᱚ ᱫᱚ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭᱟ ᱚᱱᱟ ᱞᱟᱹᱜᱤᱫ ᱛᱮ ᱱᱤᱭᱟᱹ ᱠᱚᱜᱮᱞᱤᱧ ᱵᱟᱲᱟᱭᱟ ᱱᱤᱱᱟᱹᱜ ᱜᱮ